ᱱᱟᱦᱟᱜ ᱡᱩᱜᱽ ᱤᱛᱩᱱ ᱟᱥᱲᱟ ᱠᱚᱫᱚ ᱵᱟᱝᱜᱟᱞᱤ ᱠᱚ ᱞᱟᱹᱜᱤᱫ ᱛᱮᱫᱚ ᱵᱟᱝᱞᱟ ᱢᱤᱰᱤᱭᱟᱢ ᱤᱝᱞᱤᱥ ᱢᱤᱰᱭᱟᱢ ᱟᱨ ᱥᱟᱱᱛᱟᱲ ᱠᱚ ᱞᱟᱹᱜᱤᱫ ᱛᱮᱫᱚ ᱥᱟᱱᱛᱟᱲ ᱢᱤᱰᱭᱟᱢ ᱪᱟᱹᱞᱩᱣᱟᱠᱟᱱᱟ ᱚᱞᱪᱤᱠᱤ ᱛᱮ ᱚᱱᱟ ᱠᱚᱨᱮ ᱦᱚᱸ ᱟᱹᱰᱤ ᱜᱤᱫᱽᱨᱟᱹ ᱠᱚᱠᱚ ᱯᱟᱲᱦᱟᱜ ᱠᱟᱱ ᱛᱟᱵᱚᱱᱟ ᱟᱨ ᱴᱤᱪᱟᱨ ᱟᱨ ᱢᱟᱪᱮᱫ ᱦᱚᱸ ᱩᱱᱠᱩ ᱟᱹᱰᱤ ᱥᱤᱠᱠᱷᱟ ᱢᱮᱱᱟᱜ ᱛᱟᱠᱚᱣᱟ ᱚᱱᱟᱛᱮ ᱜᱤᱫᱽᱨᱟᱹ ᱱᱟᱯᱟᱭ ᱠᱚ ᱯᱟᱲᱦᱟᱣᱮᱫ ᱠᱚᱣᱟ ᱚᱞᱚᱜ ᱯᱟᱲᱦᱟᱜ ᱟᱹᱰᱤ ᱱᱟᱯᱟᱭ ᱛᱮ ᱮᱠᱵᱟᱨᱮ